ᱵᱷᱟᱨᱚᱛ ᱨᱮᱭᱟᱜ ᱯᱷᱮᱥᱮᱱ ᱤᱫᱤ ᱠᱟᱛᱮᱜ ᱤᱧᱫᱚ ᱱᱤᱭᱟᱹᱜᱤᱧ ᱵᱟᱰᱟᱭᱟ ᱡᱮ ᱵᱟᱝ ᱞᱟᱦᱟ ᱛᱮᱫᱚ ᱠᱤᱪᱨᱤᱪ ᱠᱚ ᱵᱟᱸᱫᱮ ᱠᱟᱛᱮᱜ ᱠᱚ ᱛᱟᱦᱮᱱ ᱠᱟᱱ ᱛᱟᱦᱮᱱᱟ ᱟᱨ ᱱᱤᱛᱚᱜ ᱫᱚ ᱚᱱᱟ ᱠᱚᱫᱚ ᱵᱟᱹᱱᱩᱜᱼᱟ ᱪᱮᱫᱟᱜ ᱥᱮ ᱱᱤᱛᱚᱜ ᱫᱚ ᱢᱚᱰᱟᱨᱱ ᱡᱩᱜᱽ ᱡᱚᱛᱚ ᱦᱚᱲᱜᱮ ᱵᱟᱡᱟᱨ ᱥᱟᱦᱟᱨ ᱨᱮᱠᱚ ᱛᱟᱦᱮᱱᱟ ᱟᱨ ᱱᱤᱛᱚᱜ ᱫᱚ ᱚᱱᱟ ᱠᱚᱫᱚ ᱞᱟᱦᱟᱛᱮ ᱞᱮᱠᱟ ᱫᱚ ᱵᱟᱹᱱᱩᱜᱼᱟ ᱡᱚᱛᱚ ᱵᱚᱫᱚᱞ ᱟᱠᱟᱱᱟ ᱤᱧᱫᱚ ᱱᱤᱭᱟᱹᱜᱤᱧ ᱢᱚᱱᱮᱭᱟ ᱞᱟᱦᱟ ᱛᱮᱱᱟᱜ ᱠᱷᱚᱱ ᱫᱚ ᱠᱤᱪᱨᱤᱡ ᱚᱞᱨᱮᱰᱤ ᱱᱤᱛᱚᱜ ᱫᱚ ᱵᱚᱫᱚᱞ ᱟᱠᱟᱱᱟ ᱪᱮᱫᱟᱜ ᱥᱮ ᱞᱟᱦᱟ ᱛᱮᱫᱚ ᱫᱩᱫᱩᱜᱚ ᱵᱩᱲᱦᱤ ᱢᱟᱢᱟ ᱟᱭᱚ ᱵᱩᱲᱦᱤ ᱩᱱᱠᱩ ᱠᱚ ᱞᱟᱹᱭ ᱛᱟᱦᱮᱸᱜ ᱞᱟᱦᱟ ᱛᱮᱫᱚ ᱟᱞᱮᱫᱚ ᱦᱩᱰᱤᱧ ᱢᱟᱪᱷᱟ ᱠᱤᱪᱨᱤᱡᱛᱮ ᱵᱟᱸᱫᱮ ᱠᱟᱛᱮᱜ ᱠᱚ ᱛᱟᱦᱮᱱ ᱠᱟᱱ ᱛᱟᱦᱮᱱᱟ ᱟᱨ ᱱᱤᱛᱚᱜ ᱫᱚ ᱚᱱᱟ ᱠᱚᱫᱚ ᱡᱚᱛᱚ ᱵᱚᱫᱚᱞ ᱟᱠᱟᱱᱟ ᱤᱧᱫᱚ ᱱᱤᱭᱟᱹ ᱱᱤᱭᱟᱹᱜᱤᱧ ᱢᱚᱱᱮᱭᱟ ᱤᱧᱫᱩᱧ ᱠᱩᱥᱤᱭᱟᱜᱼᱟ ᱥᱟᱱᱛᱟᱞᱤ ᱴᱨᱟᱰᱤᱥᱚᱱᱟᱞ ᱠᱤᱪᱨᱤᱪ ᱟᱨ ᱤᱧᱫᱚ ᱱᱤᱭᱟᱹᱫᱚ ᱡᱟᱦᱟᱸ ᱥᱟᱱᱛᱟᱲᱤ ᱫᱚᱠᱟᱱ ᱵᱟ ᱥᱟᱱᱛᱟᱲᱤ ᱴᱨᱟᱰᱤᱥᱚᱱᱟᱞ ᱥᱟᱹᱲᱤ ᱫᱷᱩᱛᱤ ᱠᱚ ᱠᱤᱢᱵᱟ ᱡᱟᱦᱟᱱᱟᱜ ᱠᱚ ᱥᱟᱱᱛᱟᱲᱤ ᱨᱮᱭᱟᱜ ᱠᱚ ᱫᱚᱠᱟᱱᱟ ᱚᱸᱰᱮᱜᱮ ᱤᱧᱫᱚ ᱠᱤᱪᱨᱤᱡ ᱫᱚᱧ ᱦᱟᱛᱟᱣᱟ